ᱡᱳᱜᱟ ᱤᱧ ᱡᱳᱜᱟ ᱫᱩ ᱜᱷᱟᱱᱴᱟ ᱡᱳᱜᱟᱭᱟᱹᱧ ᱪᱮᱫᱟᱜ ᱠᱤ ᱡᱳᱜᱟᱛᱮ ᱦᱚᱲᱢᱚ ᱟᱹᱰᱤ ᱵᱮᱥ ᱛᱟᱦᱮᱱᱟ ᱡᱟᱦᱟᱸ ᱛᱤᱱᱟᱹᱜ ᱨᱮᱦᱚᱸ ᱦᱟᱞᱟᱭ ᱨᱮᱦᱚᱸ ᱠᱚ ᱤᱧ ᱤᱧᱟᱹᱜ ᱡᱳᱜᱟ ᱨᱮᱜᱮ ᱫᱷᱮᱭᱟᱱᱟ ᱯᱟᱪ ᱜᱟᱱᱰᱚ ᱠᱟᱛᱮᱫ ᱤᱧ ᱫᱚᱥ ᱢᱤᱱᱤᱴ ᱨᱮ ᱜᱟᱱᱤᱧ ᱫᱩᱲᱩᱵᱼᱟ ᱟᱨ ᱛᱤᱸᱜᱩ ᱠᱟᱛᱮᱫ ᱦᱚᱸ ᱫᱚᱥ ᱢᱤᱱᱤᱴ ᱜᱟᱱ ᱢᱤᱴᱤᱡ ᱡᱟᱸᱜᱟ ᱛᱮᱦᱚᱸ ᱛᱤᱸᱜᱩᱜ ᱟᱹᱧ ᱫᱚᱥ ᱢᱤᱱᱤᱴ ᱟᱨ ᱫᱮᱭᱟ ᱛᱮᱦᱚᱸ ᱟᱹᱰᱤ ᱜᱷᱟᱹᱲᱤᱡ ᱤᱧ ᱡᱳᱜᱟ ᱫᱟᱲᱮᱭᱟᱜᱼᱟ ᱚᱠᱚᱭ ᱚᱠᱚᱭ ᱫᱚ ᱡᱟᱸᱜᱟ ᱟᱨ ᱛᱤ ᱥᱟᱵ ᱠᱟᱛᱮ ᱡᱳᱜᱟ ᱤᱧ ᱯᱚᱸᱫᱽᱨᱚ ᱢᱤᱱᱤᱴᱤᱧ ᱡᱳᱜᱟ ᱫᱟᱲᱮᱭᱟᱜᱼᱟ ᱡᱳᱜᱟ ᱠᱷᱟᱱ ᱫᱚ ᱡᱳᱜᱟ ᱟᱨ ᱡᱮ ᱜᱮᱛᱮ ᱦᱚᱲ ᱜᱮᱭᱟ ᱚᱱᱟᱛᱮ ᱡᱚᱜᱟ ᱵᱚᱦᱩᱛ ᱡᱟᱹᱨᱩᱲᱤ ᱜᱮᱭᱟ ᱡᱚᱜᱟ ᱧᱟᱢ ᱠᱷᱟᱱ ᱫᱚ ᱯᱩᱨᱟᱹ ᱦᱚᱲᱢᱚ ᱨᱮᱱᱟᱜ ᱯᱷᱩᱨᱛᱤ ᱟᱨ ᱪᱮᱥᱴ ᱯᱮᱥᱴ ᱮᱢ ᱛᱟᱦᱮᱱᱟ